ᱥᱚᱯᱷᱤᱝ ᱫᱚ ᱦᱩᱭᱩᱜ ᱠᱟᱱᱟ ᱢᱤᱫ ᱫᱷᱚᱨᱚᱱ ᱨᱮᱱᱟᱜ ᱠᱷᱮᱞᱳᱰ ᱵᱷᱟᱨᱚᱛ ᱨᱮ ᱫᱤᱜᱷᱟᱹ ᱯᱩᱨᱤ ᱚᱱᱟ ᱥᱚᱢᱩᱫᱨᱚ ᱛᱟᱞᱟ ᱨᱮ ᱟᱹᱰᱤ ᱜᱟᱱ ᱦᱚᱲ ᱠᱚ ᱪᱟᱞᱟᱜᱼᱟ ᱚᱱᱟ ᱥᱚᱯᱷᱤᱝ ᱨᱮ ᱠᱷᱮᱞᱳᱰ ᱞᱟᱹᱜᱤᱫ ᱚᱱᱟ ᱛᱟᱞᱟ ᱨᱮ ᱢᱤᱫᱴᱮᱡ ᱵᱳᱴ ᱛᱟᱦᱮᱱ ᱛᱟᱠᱚᱣᱟ ᱚᱱᱟ ᱫᱚ ᱮᱠᱞᱟ ᱜᱮᱠᱚ ᱛᱟᱦᱮᱱᱟ ᱟᱨ ᱡᱚᱠᱷᱚᱱ ᱥᱚᱢᱩᱫᱨᱚ ᱠᱷᱚᱡ ᱰᱷᱮᱣ ᱦᱟᱹᱡᱩᱜᱼᱟ ᱚᱱᱟ ᱠᱩ ᱫᱚᱱ ᱛᱟᱵᱟ ᱩᱱ ᱡᱚᱠᱷᱚᱱ ᱩᱱ ᱚᱠᱛᱚ ᱩᱱᱠᱩ ᱫᱚ ᱟᱹᱰᱤ ᱨᱟᱹᱥᱠᱟᱹ ᱠᱚ ᱟᱹᱭᱠᱟᱣᱟ ᱟᱨ ᱛᱤ ᱡᱟᱸᱜᱟ ᱠᱚᱦᱚᱸ ᱛᱤᱸᱡᱟᱹᱣ ᱛᱟᱦᱮᱱᱟ ᱟᱨ ᱨᱩᱣᱟᱹ ᱦᱟᱹᱥᱩ ᱠᱚᱦᱚᱸ ᱠᱚᱢᱟᱣ ᱧᱟᱧᱟᱢᱟ